ᱵᱷᱟᱨᱚᱛ ᱨᱮ ᱟᱹᱰᱤ ᱰᱷᱮᱨ ᱦᱚᱲᱠᱚ ᱵᱚᱥᱚᱵᱟᱥᱫᱟ ᱚᱱᱟ ᱢᱚᱫᱽᱫᱷᱮ ᱦᱤᱱᱫᱩ ᱢᱩᱥᱞᱤᱢ ᱟᱨᱦᱚᱸ ᱮᱴᱟᱜ ᱠᱚᱠᱚ ᱢᱮᱱᱟᱜ ᱜᱮ ᱠᱚᱣᱟ ᱟᱨᱦᱚᱸ ᱚᱱᱟ ᱵᱷᱤᱛᱨᱤ ᱨᱮᱜᱮ ᱢᱮᱱᱟᱜ ᱠᱚᱣᱟ ᱱᱤᱭᱟᱹ ᱵᱷᱟᱨᱚᱛᱨᱮ ᱥᱟᱣᱛᱟ ᱯᱟᱨᱜᱟᱱᱟ ᱥᱟᱣᱛᱟ ᱯᱟᱨᱜᱟᱱᱟ ᱨᱮᱱᱟᱜ ᱥᱟᱣᱛᱟ ᱯᱟᱨᱜᱟᱱᱟ ᱨᱮᱱᱟᱜ ᱨᱮ ᱢᱚᱫᱽᱫᱷᱮᱦᱚᱸ ᱟᱹᱰᱤᱜᱮ ᱵᱷᱟᱜᱽ ᱢᱮᱱᱟᱜᱼᱟ ᱱᱚᱸᱰᱮ ᱦᱩᱭᱩᱜ ᱠᱟᱱᱟ ᱜᱟᱡᱚᱞᱨᱮ ᱟᱨᱦᱚᱸ ᱮᱴᱟᱜᱠᱚ ᱦᱚᱲ ᱢᱮᱱᱟᱜ ᱠᱚᱣᱟ ᱡᱷᱟᱲᱠᱷᱚᱸᱰᱨᱮ ᱡᱩᱫᱟᱹᱜᱮ ᱨᱚᱲ ᱟᱥᱟᱢᱨᱮ ᱡᱩᱫᱟᱹᱜᱮ ᱨᱚᱲ ᱛᱟᱨᱯᱚᱨᱮ ᱛᱟᱨᱯᱚᱨᱮ ᱩᱛᱛᱚᱨ ᱯᱨᱚᱫᱮᱥ ᱚᱱᱛᱮ ᱟᱞᱟᱫᱟ ᱟᱨ ᱛᱟᱨᱯᱚᱨᱮ ᱦᱩᱭᱩᱜ ᱠᱟᱱᱟ ᱟᱨᱦᱚᱸ ᱦᱟᱱᱛᱮ ᱥᱮ ᱥᱤᱞᱤᱜᱩᱲᱤ ᱥᱮᱫ ᱪᱟᱞᱟᱣ ᱞᱮᱱᱠᱷᱟᱡ ᱚᱱᱛᱮᱱᱟᱜ ᱨᱚᱲ ᱟᱞᱟᱫᱟ ᱢᱟᱱᱮ ᱟᱵᱚ ᱦᱚᱲ ᱨᱮᱭᱟᱜ ᱨᱚᱲᱫᱚ ᱢᱟᱱᱮ ᱢᱤᱫᱜᱮᱭᱟ ᱠᱤᱱᱛᱩ ᱮᱴᱟᱜ ᱮᱴᱟᱜ ᱡᱟᱭᱜᱟᱨᱮ ᱪᱟᱞᱟᱣ ᱞᱮᱱᱠᱷᱟᱡ ᱮᱴᱟᱜᱵᱚᱱ ᱢᱟᱱᱮ ᱟᱡᱚᱢᱟ ᱮᱴᱟᱜ ᱮᱴᱟᱜ ᱢᱟᱱᱮ ᱦᱚᱲᱫᱚ ᱵᱚᱱ ᱢᱤᱫᱠᱟᱱ ᱜᱮᱭᱟ ᱥᱩᱫᱷᱩ ᱢᱟᱱᱮ ᱟᱵᱚᱣᱟᱜ ᱯᱟᱨᱛᱷᱚᱠᱠᱚ ᱫᱚ ᱦᱩᱭᱩᱜ ᱠᱟᱱᱟ ᱚᱱᱟ ᱛᱷᱚᱲᱟᱜᱟᱱ ᱨᱚᱲ ᱞᱟᱹᱜᱤᱫ ᱱᱚᱸᱰᱮᱱᱟᱜ ᱮᱱᱮᱡᱼᱥᱮᱨᱮᱧ ᱢᱤᱫ ᱜᱮᱭᱟ ᱦᱟᱸᱰᱮᱱᱟᱜ ᱮᱱᱮᱡᱼᱥᱮᱨᱮᱧ ᱦᱚᱸ ᱢᱤᱫᱜᱮᱭᱟ ᱠᱷᱟᱹᱞᱤ ᱛᱷᱚᱲᱟᱜᱟᱱ ᱛᱚᱯᱷᱟᱛ ᱢᱮᱱᱟᱜ ᱟᱵᱚᱣᱟᱜ ᱵᱟᱺᱫᱤᱨᱮ ᱡᱷᱟᱲᱠᱷᱚᱸᱰ ᱨᱮᱭᱟᱜ ᱵᱟᱺᱫᱤ ᱟᱨ ᱟᱥᱟᱢ ᱨᱮᱭᱟᱜ ᱵᱟᱺᱫᱤ ᱫᱚ ᱠᱤᱱᱛᱩ ᱢᱤᱫ ᱵᱟᱝ ᱠᱟᱱᱟ ᱵᱟᱠᱩᱲᱟ ᱨᱮᱭᱟᱜ ᱵᱟᱸᱫᱮᱦᱚᱸ ᱠᱤᱱᱛᱩ ᱢᱤᱫ ᱵᱟᱝ ᱠᱟᱱᱟ ᱦᱚᱲ ᱨᱮᱭᱟᱜ ᱨᱚᱲ ᱡᱮᱨᱚᱠᱚᱢ ᱢᱤᱫ ᱵᱟᱝ ᱠᱟᱱᱟ ᱟᱹᱨᱤᱪᱟᱹᱞᱤ ᱦᱚᱸ ᱚᱝᱠᱟᱜᱮ ᱢᱤᱫ ᱵᱟᱝ ᱠᱟᱱᱟ ᱠᱷᱟᱹᱞᱤ ᱟᱵᱚᱫᱚ ᱢᱟᱱᱮ ᱦᱚᱲ ᱵᱚᱭᱦᱟ ᱵᱚᱱ ᱚᱱᱟᱜᱮ ᱢᱤᱫᱴᱮᱱ ᱢᱟᱱᱮ ᱤᱭᱟᱹ ᱢᱟᱱᱮ ᱥᱟᱠᱠᱷᱟᱛ ᱢᱮᱱᱟᱜᱼᱟ ᱢᱟᱱᱮ ᱟᱵᱚ ᱦᱚᱲ ᱠᱟᱱᱟᱵᱚ ᱱᱤᱭᱟᱹᱫᱚ ᱵᱚᱱ ᱞᱟᱹᱭ ᱫᱟᱲᱮᱜᱼᱟ ᱠᱤᱱᱛᱩ ᱡᱮ ᱢᱟᱱᱮ ᱟᱹᱨᱤᱪᱟᱹᱞᱤᱛᱮ ᱛᱷᱚᱲᱟ ᱢᱟᱱᱮ ᱟᱵᱚᱵᱚᱱ ᱛᱷᱚᱲᱟ ᱡᱩᱫᱟᱹᱧᱚᱜ ᱜᱮᱭᱟ ᱢᱟᱱᱮ ᱱᱚᱰᱮ ᱥᱚᱛᱮᱡ ᱦᱟᱸᱰᱮᱱᱟᱜ ᱵᱟᱝ ᱢᱮᱪᱚᱜᱼᱟ ᱚᱱᱟᱜᱮ ᱵᱟᱠᱷᱟᱡ ᱨᱚᱲ ᱛᱟᱲᱟᱢ ᱟᱹᱨᱤᱪᱟᱹᱞᱤ ᱚᱱᱟᱫᱚ ᱟᱹᱰᱤᱜᱮ ᱢᱤᱫ ᱜᱮᱭᱟ